ᱱᱚᱣᱟ ᱯᱚᱪᱷᱤᱢ ᱵᱟᱝᱞᱟ ᱨᱮᱫᱚ ᱳᱭᱨᱚᱠᱚᱢ ᱵᱤᱥᱴᱤᱯᱟᱛ ᱢᱟᱱᱮ ᱫᱟᱜ ᱫᱚ ᱱᱟᱦᱟᱜᱮ ᱡᱟᱹᱲᱤᱭ ᱜᱮᱭᱟ ᱟᱨ ᱥᱮᱨᱚᱠᱚᱢ ᱤᱭᱟᱹ ᱫᱚ ᱦᱟᱜ ᱵᱟᱝ ᱥᱤᱛᱩᱝ ᱫᱚ ᱩᱱᱟ ᱵᱟᱭ ᱡᱳᱨᱟ ᱥᱤᱛᱩᱝ ᱫᱚ ᱟᱨᱠᱤ ᱚᱭᱨᱚᱠᱚᱢ ᱟᱨᱠᱤ ᱛᱤᱨᱤᱥ ᱰᱤᱜᱨᱤ ᱯᱚᱭᱛᱤᱨᱤᱥ ᱰᱤᱜᱨᱤ ᱥᱮᱱᱴᱤᱜᱨᱮᱰ ᱛᱟᱦᱮᱱᱟ ᱫᱟᱜ ᱫᱚ ᱢᱳᱴᱟᱢᱩᱴᱤ ᱢᱮᱱᱟᱜᱼᱟ ᱚᱭᱨᱚᱠᱚᱢ ᱳᱭ ᱮᱠᱥᱳ ᱰᱮᱲᱥᱳ ᱥᱮᱱᱴᱤᱢᱤᱴᱟᱨ ᱜᱟᱱ ᱤᱭᱟᱹ ᱞᱤᱠᱟ ᱜᱷᱩᱨᱱᱤ ᱡᱷᱳᱲ ᱦᱩᱭ ᱨᱮᱱᱟ ᱥᱚᱢᱵᱷᱚᱵᱚᱱᱟ ᱢᱟ ᱢᱮᱱᱟ ᱱᱚᱜᱚᱭ ᱵᱟᱝᱞᱟᱫᱮᱥ ᱩᱯᱚᱠᱩᱞ ᱱᱚᱣᱟ ᱫᱷᱟᱨᱮ ᱥᱮᱱᱛᱮ ᱨᱟᱠᱟᱵ ᱠᱟᱛᱮ ᱱᱚᱣᱟ ᱟᱵᱳᱣᱟᱜ ᱯᱚᱪᱷᱤᱢ ᱵᱟᱝᱞᱟ ᱠᱳᱞᱠᱟᱛᱟ ᱱᱚᱝᱠᱟᱛᱮ ᱪᱮᱛᱟᱱ ᱥᱮᱡ ᱪᱟᱞᱟᱣ ᱨᱮᱱᱟ ᱥᱚᱢᱵᱷᱚᱵᱚᱱᱟ ᱢᱮᱱᱟ ᱟᱨ ᱟᱨᱠᱤ ᱢᱤᱫᱴᱮᱱ ᱚᱱᱠᱟ ᱧᱮᱞᱚᱜᱚᱜ ᱠᱟᱱᱟ ᱛᱚ ᱦᱳᱭ ᱦᱳᱭ ᱥᱤᱛᱩᱝ ᱫᱚ ᱦᱟᱜ ᱱᱚᱝᱠᱟ ᱫᱚ ᱵᱟᱝ ᱵᱩᱡᱩᱜ ᱠᱟᱱᱟ ᱛᱟᱦᱮᱱᱟ ᱛᱤᱨᱤᱥ ᱰᱤᱜᱨᱤ ᱥᱮᱱᱴᱤᱜᱨᱮᱰ ᱜᱟᱱ ᱚᱭᱨᱚᱠᱚᱢ ᱦᱩᱭᱩᱜᱼᱟ ᱪᱟᱥᱵᱟᱥ ᱫᱚ ᱚᱱᱠᱟᱞᱮᱠᱟ ᱫᱟᱜ ᱫᱚ ᱟᱨ ᱠᱤ ᱪᱟᱥᱵᱟᱥ ᱞᱮᱠᱟ ᱡᱟᱦᱟᱸ ᱞᱟᱹᱠᱛᱤ ᱫᱟᱜ ᱚᱱᱠᱟ ᱫᱚ ᱦᱩᱭᱩ ᱜᱮᱭᱟ ᱦᱟᱜ

ᱵᱟᱝ ᱵᱟᱝ ᱦᱤᱡᱩᱜ ᱠᱟᱱᱟ ᱢᱤᱫᱴᱟᱝ ᱜᱷᱩᱨᱱᱤᱡᱷᱚᱨ ᱢᱮᱱᱟᱜᱼᱟ ᱚᱱᱟ ᱵᱟᱝᱞᱟᱫᱮᱥ ᱥᱮᱱᱛᱮ ᱨᱟᱠᱟᱵ ᱠᱟᱱᱟ ᱟᱫᱚ ᱚᱠᱟᱥᱮᱱ ᱤᱭᱟᱹ ᱠᱟᱱᱟᱦᱟᱜ ᱚᱱᱟ ᱜᱮ ᱟᱨᱠᱤ ᱱᱚᱣᱟ ᱟᱵᱳᱣᱟᱜ ᱱᱚᱣᱟ ᱥᱮᱱ ᱛᱮᱜᱮ ᱪᱟᱞᱟᱜᱼᱟ ᱴᱷᱤᱠ ᱜᱮᱭᱟ ᱛᱚ